ᱯᱚᱱᱚᱛ ᱦᱤᱥᱟᱹᱵᱽ ᱛᱮ ᱧᱮᱞ ᱞᱮᱠᱷᱟᱱ ᱫᱚ ᱤᱧᱫᱚ ᱞᱚᱜᱚᱫᱽ ᱟᱹᱰᱤᱜᱟᱱ ᱚᱱᱠᱟᱱ ᱯᱚᱱᱚᱛ ᱨᱮᱱᱟᱜ ᱱᱤᱭᱩᱡᱽ ᱠᱚᱧ ᱧᱮᱞ ᱜᱮᱭᱟ ᱥᱮ ᱚᱱᱟ ᱨᱮᱭᱟᱜ ᱥᱚᱝᱵᱟᱫᱽ ᱡᱚᱛᱚ ᱜᱮ ᱚᱱᱠᱟ ᱧᱮᱞ ᱠᱟᱛᱮᱧ ᱵᱟᱲᱟᱭ ᱡᱮᱢᱚᱱ ᱯᱮᱯᱟᱨᱥ ᱥᱮ ᱱᱤᱭᱩᱡᱽ ᱯᱮᱯᱟᱨ ᱡᱚᱛᱚᱜᱮ ᱱᱚᱣᱟ ᱡᱮᱢᱚᱱ ᱱᱚᱰᱮᱱᱟᱜ ᱦᱤᱡᱩᱜᱼᱟ ᱚᱱᱟᱦᱚᱸ ᱧᱮᱞ ᱠᱟᱹᱛᱤᱧ ᱵᱟᱲᱟᱭ ᱜᱮᱭᱟ ᱱᱤᱡᱮ ᱚᱱᱟ ᱵᱟᱲᱟᱭ ᱦᱚᱸ ᱫᱚᱨᱠᱟᱨ ᱠᱟᱱ ᱜᱮᱭᱟ ᱟᱨ ᱦᱟᱸᱰᱮ ᱱᱟᱰᱮᱱᱟᱜ ᱱᱤᱭᱩᱥ ᱵᱟᱲᱟᱭ ᱞᱮᱠᱷᱟᱱ ᱫᱚ ᱫᱮᱹᱥ ᱫᱩᱱᱤᱭᱟᱹ ᱨᱮᱭᱟᱜ ᱡᱤᱱᱤᱥ ᱵᱟᱲᱟᱭᱚᱜᱼᱟ ᱡᱚᱛᱚᱣᱟᱜ ᱵᱟᱲᱟᱭ ᱠᱟᱛᱮᱫ ᱵᱟᱲᱟᱭ ᱞᱮᱠᱷᱟᱱ ᱜᱮ ᱡᱟᱱᱠᱟᱨᱤ ᱦᱟᱹᱥᱤᱞᱚᱜᱼᱟ ᱡᱟᱱᱠᱟᱨᱤ ᱦᱟᱹᱥᱤᱞ ᱞᱮᱱᱠᱷᱟᱱ ᱜᱮ ᱵᱷᱟᱹᱜᱤᱭᱟ ᱟᱨ ᱱᱚᱣᱟᱨᱮ ᱤᱧᱟᱹᱜ ᱢᱚᱛᱟᱢᱚᱛ ᱫᱚ ᱡᱮ ᱡᱚᱛᱚ ᱦᱚᱲᱜᱮ ᱱᱚᱣᱟ ᱱᱤᱭᱩᱥ ᱯᱮᱯᱟᱨ ᱠᱚᱫᱚ ᱧᱮᱞ ᱫᱚᱨᱠᱟᱨ ᱜᱟᱱ ᱜᱮᱭᱟ ᱛᱚᱵᱮ ᱩᱛᱟᱹᱨ ᱜᱮ ᱜᱟᱱᱚᱜᱼᱟ